ᱦᱮᱞᱳ ᱱᱚᱣᱟ ᱚᱞ ᱫᱚ ᱥᱮᱨᱮᱧ ᱨᱮᱱᱟᱜ ᱢᱟᱱᱮᱧ ᱚᱞ ᱫᱚᱦᱚ ᱠᱟᱫ ᱜᱮᱭᱟ ᱚᱱᱟ ᱫᱚ ᱡᱟᱦᱟᱸᱭ ᱠᱚ ᱵᱟᱠᱚ ᱵᱟᱰᱟᱭᱟ ᱩᱱᱠᱩ ᱠᱚ ᱚᱞᱫᱟ ᱚᱞᱤᱧ ᱞᱟᱹᱭ ᱟᱠ ᱠᱷᱟᱱ ᱠᱚ ᱵᱟᱰᱟᱭ ᱫᱟᱲᱮᱭᱟᱜᱼᱟ ᱱᱚᱣᱟ ᱥᱮᱨᱮᱧ ᱫᱚ ᱱᱚᱝᱠᱟ ᱦᱩᱭᱩᱜᱼᱟ ᱢᱮᱱᱛᱮᱫ ᱟᱨ ᱵᱟᱢ ᱚᱞ ᱫᱚᱦᱚ ᱠᱟᱜᱟ ᱱᱚᱣᱟ ᱥᱮᱨᱮᱧ ᱟᱨ ᱵᱟᱢ ᱵᱟᱰᱟᱭᱟ ᱟᱢ ᱦᱚᱸ ᱠᱷᱟᱡ ᱪᱤᱠᱟᱛᱮᱢ ᱞᱟᱹᱭ ᱫᱟᱲᱮᱭᱟᱠᱚᱣᱟ ᱩᱱᱠᱩᱢᱟ ᱵᱟᱠᱚ ᱵᱟᱰᱟᱭ ᱜᱮᱭᱟ ᱟᱢᱮᱢ ᱵᱟᱰᱟᱭ ᱠᱟᱜᱟ ᱛᱚᱵᱮ ᱛᱚᱢ ᱞᱟᱹᱭ ᱫᱟᱲᱮᱣᱟᱠᱚᱣᱟ ᱱᱚᱣᱟ ᱫᱚ ᱦᱳᱭ ᱱᱚᱝᱠᱟ ᱜᱮ ᱦᱩᱭᱩᱜᱼᱟ ᱢᱮᱱᱛᱮ